ᱦᱮᱸ ᱚᱠᱚᱭᱮᱢ ᱞᱟᱹᱭ ᱮᱫᱟ ᱚᱻ ᱟᱫᱚ ᱫᱚᱨᱠᱟᱨ ᱫᱚᱨᱠᱟᱨ ᱪᱮᱫ ᱫᱚᱨᱠᱟᱨᱮᱢ ᱯᱷᱳᱱᱟᱠᱟᱫᱟ ᱞᱟᱹᱭ ᱢᱮ ᱦᱚᱸ ᱠᱟᱱ ᱜᱤᱭᱟᱹᱧ ᱨᱟᱱ ᱫᱚ ᱱᱚᱸᱰᱮ ᱫᱚ ᱡᱚᱛᱚ ᱨᱚᱠᱚᱢᱟᱜ ᱢᱮᱱᱟᱜᱼᱟ ᱞᱟᱡ ᱦᱟᱥᱩ ᱵᱚᱦᱚᱜ ᱦᱟᱥᱩ ᱦᱮᱸ ᱛᱤ ᱠᱚᱨᱮᱢ ᱜᱮᱫ ᱞᱮᱱᱠᱷᱟᱱ ᱢᱮᱱᱟᱜ ᱜᱮᱭᱟ ᱨᱟᱱ ᱠᱚᱫᱚ ᱵᱟ ᱢᱮᱱᱫᱟᱹᱧ ᱨᱟᱱ ᱫᱚ ᱪᱮᱫ ᱞᱮᱠᱟᱱᱟᱜ ᱮᱢ ᱫᱚᱨᱠᱟᱨᱟ ᱦᱩᱸ ᱦᱩᱸ ᱞᱟᱡ ᱦᱟᱥᱩ ᱵᱚᱦᱚᱜ ᱦᱟᱥᱩ ᱦᱮᱸ ᱢᱮᱱᱟᱜ ᱜᱮᱭᱟ ᱚᱱᱟ ᱠᱚᱦᱚᱸ ᱛᱟᱦᱚᱞᱮ ᱨᱟᱱ ᱠᱚᱫᱚ ᱫᱟᱢ ᱫᱚ ᱦᱮᱸ ᱫᱟᱢ ᱫᱚ ᱫᱟᱢ ᱜᱮᱭᱟ ᱛᱚ ᱪᱮᱫᱞᱮᱠᱟᱱᱟᱜ ᱵᱮᱱ ᱫᱚᱨᱠᱟᱨᱟ ᱚᱱᱠᱟ ᱥᱩᱫᱩ ᱞᱟᱡ ᱦᱟᱥᱩ ᱢᱚᱛᱚ ᱥᱮ ᱚᱱᱠᱟ ᱵᱚᱦᱚᱜ ᱦᱟᱥᱩ ᱚᱻ ᱚᱸᱰᱮ ᱫᱚ ᱰᱤᱥᱠᱟᱣᱩᱱᱴ ᱫᱚ ᱢᱮᱱᱟᱜᱼᱟ ᱴᱩ ᱯᱟᱨᱥᱮᱱ ᱚᱱᱠᱟ ᱨᱚᱵᱤ ᱵᱟᱨ ᱚ ᱦᱮᱸ ᱛᱚᱵᱮ ᱴᱷᱤᱠ ᱜᱮᱭᱟ ᱫᱚᱠᱟᱱ ᱫᱚ ᱱᱚᱸᱰᱮ ᱫᱚ ᱡᱷᱤᱡ ᱫᱚ ᱪᱮᱫ ᱞᱮᱠᱟᱧ ᱞᱟᱹᱭᱟᱢᱟ ᱢᱟᱱᱮ ᱥᱚᱵ ᱥᱚᱢᱚᱭ ᱞᱮᱠᱟᱜᱮ ᱛᱤᱨᱮ ᱛᱤᱱ ᱜᱷᱟᱹᱲᱤᱡ ᱚᱱᱠᱟ ᱚᱠᱚᱭ ᱦᱟᱥᱩ ᱠᱮᱫᱮᱭᱟ ᱵᱚᱦᱚᱜ ᱞᱟᱡ ᱪᱤᱠᱟᱹ ᱵᱟᱲᱟᱭᱟᱢ ᱟᱫᱚ ᱪᱚᱵᱵᱤᱥ ᱜᱷᱚᱱᱴᱟ ᱞᱮᱠᱟᱜᱮ ᱧᱤᱫᱟᱹ ᱠᱟᱱ ᱥᱤᱧ ᱠᱟᱱ ᱢᱟᱱᱮ ᱡᱷᱤᱡ ᱫᱚ ᱦᱩᱭᱩᱜ ᱜᱮᱭᱟ